ᱵᱷᱮᱜᱟᱨ ᱯᱟᱹᱨᱥᱤ ᱛᱮ ᱯᱟᱲᱦᱟᱣ ᱟᱠᱟᱱ ᱯᱩᱛᱷᱤ ᱨᱮᱭᱟᱜ ᱧᱩᱛᱩᱢ ᱫᱚ ᱦᱩᱭᱩᱜᱚᱜ ᱠᱟᱱᱟ ᱨᱟᱢᱟᱭᱚᱱ ᱛᱚᱨᱡᱚᱢᱟ ᱛᱚᱨᱡᱚᱢᱟ ᱫᱚ ᱯᱟᱹᱨᱥᱤ ᱥᱟᱶᱦᱮᱫ ᱮᱯᱮᱢ ᱪᱟᱯᱟᱞ ᱨᱮᱭᱟᱜ ᱡᱚᱛᱚ ᱠᱷᱚᱱ ᱥᱚᱨᱮᱥ ᱛᱟᱞᱢᱟ ᱠᱟᱱᱟ ᱥᱟᱶᱦᱮᱫ ᱛᱚᱨᱡᱚᱢᱟ ᱛᱟᱞᱟᱛᱮ ᱚᱱᱟ ᱯᱟᱹᱨᱥᱤ ᱨᱮᱭᱟᱜ ᱠᱟᱹᱦᱟᱱᱤ ᱥᱮᱨᱮᱧ ᱫᱩᱨᱟᱹᱝ ᱮᱢᱟᱱ ᱠᱟᱛᱷᱟ ᱠᱚᱵᱚᱱ ᱵᱟᱰᱟᱭ ᱫᱟᱲᱮᱭᱟᱜᱼᱟ ᱠᱤᱥᱟᱹᱬ ᱯᱟᱹᱨ ᱥᱤ ᱥᱟᱶᱦᱮᱫ ᱠᱷᱚᱱ ᱠᱟᱹᱦᱟᱱᱤ ᱠᱩᱫᱩᱢ ᱵᱤᱱᱛᱤ ᱵᱟᱠᱷᱮᱲ ᱮᱢᱟᱱ ᱠᱚ ᱛᱚᱨᱡᱚᱢᱟ ᱞᱮᱱ ᱠᱷᱟᱱ ᱞᱤᱪᱟᱹᱲ ᱥᱟᱶᱦᱮᱫ ᱦᱚᱸ ᱞᱚᱜᱚᱱ ᱠᱤᱥᱟᱹᱬ ᱠᱷᱚᱱ ᱠᱤᱥᱟᱹᱬ ᱥᱮᱱ ᱞᱟᱦᱟ ᱤᱫᱤᱜᱼᱟ ᱤᱧᱟᱹᱜ ᱡᱟᱱᱟᱢ ᱟᱲᱟᱝ ᱛᱮ ᱪᱷᱟᱯᱟᱣ ᱟᱠᱟᱱ ᱯᱩᱛᱷᱤ ᱨᱮᱭᱟᱜ ᱧᱩᱛᱩᱢ ᱫᱚ ᱦᱩᱭᱩᱜ ᱜᱚᱜ ᱠᱟᱱᱟ ᱡᱚᱢᱥᱤᱢ ᱵᱤᱱᱛᱤ ᱡᱟᱦᱟᱸ ᱫᱚ ᱢᱤᱫᱜᱮᱥᱟᱭ ᱟᱨᱮᱥᱟᱭ ᱯᱩᱱᱜᱮᱞ ᱤᱨᱟᱹᱞ ᱨᱮ ᱱᱟᱭᱠᱮ ᱢᱚᱝᱜᱚᱞ ᱪᱚᱱᱫᱨᱚ ᱥᱚᱨᱮᱱ ᱦᱚᱛᱮᱛᱮᱪᱷᱟᱯᱟ ᱯᱟᱨᱥᱟᱞ ᱟᱠᱟᱱᱟ ᱡᱟᱦᱟᱸ ᱫᱚ ᱡᱮᱜᱮᱛ ᱡᱟᱠᱟᱛ ᱨᱮᱱ ᱥᱟᱱᱟᱢ ᱦᱚᱲ ᱠᱚᱣᱟᱜ ᱯᱟᱲᱦᱟᱣ ᱨᱮᱭᱟᱜ ᱞᱟᱹᱠᱛᱤ ᱢᱮᱱᱟᱜ ᱟᱠᱟᱫᱟ